ᱜᱮᱞ ᱠᱷᱚᱱ ᱜᱮᱞ ᱥᱟᱥᱟᱭ ᱢᱚᱬᱮ ᱜᱚᱴᱮᱡ ᱱᱟᱢᱵᱟᱨ ᱫᱚ ᱦᱩᱭᱩᱜ ᱠᱟᱱᱟ ᱢᱤᱫ ᱥᱟᱭ ᱢᱚᱬᱮ ᱥᱟᱭ ᱛᱩᱨᱩᱭ ᱜᱮᱞ ᱢᱚᱬᱮ ᱜᱮᱞᱵᱟᱨ ᱥᱟᱭ ᱢᱚᱬᱮ ᱜᱮᱞ ᱥᱟᱭ